ᱟᱞᱮ ᱱᱚᱣᱟ ᱡᱷᱟᱲᱜᱨᱟᱢ ᱦᱚᱱᱚᱛ ᱨᱮ ᱨᱟᱱ ᱠᱚᱫᱚ ᱧᱟᱢᱚᱜ ᱜᱮᱭᱟ ᱠᱤᱪᱷᱩ ᱠᱤᱪᱷᱩ ᱵᱮᱵᱚᱥᱛᱟ ᱫᱚ ᱢᱮᱱᱟᱜ ᱠᱟᱫᱟ ᱡᱮ ᱵᱤᱱᱟᱹ ᱪᱤᱠᱤᱛᱥᱟ ᱛᱮ ᱨᱟᱱ ᱫᱚᱠᱚ ᱮᱢᱚᱜ ᱜᱮᱭᱟ ᱪᱮᱫᱟᱜ ᱥᱮ ᱨᱩᱣᱟᱹ ᱦᱟᱹᱥᱩ ᱞᱮᱱᱠᱷᱟᱱ ᱚᱸᱰᱮ ᱜᱮᱞᱮ ᱪᱟᱞᱟᱜᱼᱟ ᱦᱚᱥᱯᱤᱴᱟᱞ ᱜᱮ ᱳᱭ ᱠᱷᱩᱜ ᱠᱷᱚᱱ ᱢᱟᱸᱫᱟ ᱠᱷᱚᱱ ᱟᱨ ᱦᱚᱸᱜᱼᱚᱭ ᱡᱟᱦᱟᱸ ᱴᱤᱵᱷᱤ ᱨᱳᱜᱽᱠᱚᱦᱚᱸ ᱡᱟᱦᱟᱸᱭ ᱡᱚᱴᱟᱣ ᱠᱚᱣᱟ ᱚᱱᱟ ᱨᱮᱱᱟᱜ ᱨᱟᱱ ᱦᱚᱸ ᱧᱟᱢᱚᱜ ᱠᱟᱱ ᱜᱮᱭᱟ ᱦᱚᱥᱯᱤᱴᱟᱞ ᱨᱮ ᱟᱨ ᱦᱚᱸᱜᱼᱚᱭ ᱢᱚᱦᱞᱚᱢ ᱠᱚᱦᱚᱸᱠᱚ ᱮᱢᱚᱜ ᱜᱮᱭᱟ ᱡᱩᱫᱤ ᱠᱷᱩᱵᱽ ᱮᱠᱴᱟ ᱵᱟᱝ ᱛᱟᱦᱮᱱᱟ ᱦᱚᱥᱯᱤᱴᱟᱞ ᱨᱮ ᱛᱟᱞᱦᱮ ᱦᱚᱭᱛᱳ ᱚᱠᱟᱞᱮᱠᱟ ᱥᱩᱨ ᱨᱮ ᱵᱟᱝ ᱦᱮᱡ ᱞᱮᱱᱠᱷᱟᱱ ᱪᱟᱵᱟ ᱞᱮᱱᱠᱷᱟᱱ ᱚᱱᱟ ᱠᱚᱫᱚ ᱠᱤᱪᱷᱩ ᱠᱟᱹᱴᱤᱡ ᱚᱞᱟᱢᱟ ᱨᱟᱱ ᱫᱚ ᱱᱟᱯᱟᱭ ᱱᱟᱯᱟᱭ ᱜᱮ ᱧᱟᱢᱚᱜᱼᱟ ᱟᱨ ᱚᱱᱟ ᱠᱷᱟᱹᱛᱤᱨ ᱛᱮᱜᱮ ᱡᱟᱦᱟᱱᱟᱜ ᱥᱮ ᱯᱟᱛᱞᱟ ᱯᱟᱭᱠᱷᱟᱱᱟ ᱠᱚ ᱵᱚᱢᱤᱼᱴᱚᱢᱤ ᱥᱮ ᱵᱟᱝ ᱦᱚᱡᱚᱢᱟᱠᱟᱱᱟ ᱚᱱᱟ ᱠᱚᱦᱚᱸ ᱠᱚ ᱮᱢᱚᱜ ᱜᱮᱭᱟ ᱦᱚᱥᱯᱤᱴᱟᱞ ᱥᱮᱱ ᱞᱮᱱᱠᱷᱟᱱ ᱨᱟᱱ ᱫᱚ ᱚᱸᱰᱮ ᱧᱟᱢᱚᱜ ᱠᱟᱱᱟ ᱟᱨ ᱜᱟᱹᱰᱤ ᱜᱷᱚᱲᱟ ᱫᱚ ᱠᱷᱩᱵᱽ ᱮᱠᱴᱟ ᱵᱟᱹᱱᱩᱜ ᱠᱟᱫᱟ ᱛᱚᱵᱮ ᱡᱟᱦᱟᱸᱭ ᱟᱭᱳ ᱦᱚᱲ ᱛᱟᱠᱚ ᱚᱵᱽᱡᱟᱨᱵᱷ ᱠᱚ ᱛᱟᱦᱮᱸᱞᱮᱱᱠᱷᱟᱱ ᱩᱱᱠᱩᱣᱟᱜ ᱵᱮᱵᱚᱥᱛᱟ ᱫᱚ ᱢᱮᱱᱟᱜ ᱠᱟᱫᱟ ᱮᱢᱵᱩᱞᱮᱱᱥ ᱩᱱᱠᱩ ᱫᱚᱠᱚ ᱧᱟᱢᱟ ᱥᱟᱦᱟᱡᱽᱡᱚ ᱟᱨ ᱵᱟᱹᱠᱤ ᱫᱚ ᱩᱱᱟᱹᱜ ᱫᱚ ᱵᱟᱠᱚ ᱧᱟᱢᱟ ᱩᱱᱠᱩ ᱞᱟᱹᱜᱤᱫ ᱫᱚ ᱱᱚᱣᱟ ᱦᱚᱭᱛᱳ ᱮᱢᱚᱱ ᱮᱱᱟᱨᱡᱤ ᱤᱭᱟᱹ ᱠᱟᱱᱟᱭ ᱥᱤᱨᱤᱭᱟᱥ ᱧᱚᱜ ᱜᱮᱭᱟᱭ ᱜᱚᱜᱚ ᱦᱚᱲ ᱛᱟᱞᱦᱮ ᱩᱱᱤ ᱫᱚ ᱮᱴᱟᱜ ᱦᱟᱥᱯᱟᱛᱟᱞ ᱤᱫᱤ ᱞᱟᱹᱜᱤᱫᱛᱮ ᱚᱱᱟ ᱮᱢᱵᱩᱞᱮᱱᱥ ᱛᱮᱜᱮ ᱱᱚᱣᱟ ᱠᱷᱚᱱᱟᱜ ᱟᱨᱚ ᱮᱴᱟᱜ ᱴᱷᱮᱱ ᱦᱚᱸᱭ ᱴᱮᱱᱮᱥᱯᱟᱨ ᱫᱟᱲᱭᱟᱭᱟ ᱚᱱᱟᱛᱮ ᱟᱭᱳ ᱦᱚᱲ ᱫᱚ ᱩᱱᱠᱩᱣᱟᱜ ᱵᱮᱵᱚᱥᱛᱟ ᱫᱚ ᱱᱟᱯᱟᱭ ᱧᱚᱜ ᱜᱮ ᱢᱮᱱᱟᱜᱼᱟᱠᱟᱫᱟ